ᱦᱮᱞᱳ ᱦᱮᱸ ᱦᱮᱸ ᱦᱮᱸ ᱟᱹᱞᱤᱧ ᱞᱤᱧ ᱢᱮᱱᱮᱫᱼᱟ ᱞᱤᱧ ᱟᱪᱪᱷᱟ ᱪᱮᱫ ᱞᱮᱠᱟ ᱠᱟᱱᱟ ᱟᱪᱪᱷᱟ

ᱟᱪᱪᱷᱟ ᱚᱱᱟ ᱯᱷᱮᱱ ᱠᱚ ᱧᱮᱞ ᱞᱮ ᱮᱱᱟᱝ ᱟᱨ ᱯᱷᱮᱱ ᱠᱚ ᱪᱮᱫ ᱠᱚ ᱤᱭᱟᱹ ᱪᱮ ᱠᱚᱭᱮᱞ ᱯᱷᱚᱭᱮᱞ ᱠᱚ ᱯᱟᱪᱮᱫ ᱟᱛᱟᱨ ᱠᱟᱱᱟ ᱪᱮ ᱦᱳᱭ ᱦᱳᱭ ᱚᱣᱟᱨᱤᱝ ᱠᱚᱫᱚ ᱴᱷᱤᱠ ᱜᱮᱭᱟ

ᱰᱤᱭᱩᱴᱤ ᱠᱚᱫᱚ ᱦᱳᱭ ᱴᱷᱤᱠ ᱜᱮᱭᱟ ᱟᱫᱚ ᱢᱟ ᱪᱮᱫ ᱮᱢ ᱢᱮᱱᱟ ᱤᱭᱟᱹᱜᱮ ᱟᱨ ᱦᱳᱭ ᱪᱮᱠ ᱦᱩᱭᱩᱜᱼᱟ ᱟᱨ ᱢᱚᱴᱚᱨ ᱡᱩᱫᱤ ᱢᱚᱴᱚᱨ ᱠᱚ ᱪᱮᱫ ᱠᱚ ᱪᱤᱠᱟ ᱟᱠᱟᱱᱟ ᱚᱱᱟ ᱠᱚᱦᱚᱸ ᱪᱮᱠ ᱧᱚᱜ ᱦᱩᱭᱩᱜᱼᱟ ᱟᱨᱡᱮᱱᱴ ᱫᱷᱟᱨᱟ ᱜᱮᱭᱟ ᱟᱪᱪᱷᱟ ᱴᱷᱤᱠ ᱜᱮᱭᱟ ᱴᱷᱤᱠ ᱜᱮᱭᱟ ᱦᱟᱯᱮ ᱟᱹᱞᱤᱧ ᱦᱚᱸ ᱩᱱᱤ ᱟᱨ ᱢᱤᱫᱴᱟᱝ ᱩᱱᱤ ᱦᱮᱞᱯᱟᱨ ᱦᱟᱸᱜ ᱵᱟᱹᱱᱩᱜ ᱮᱭᱟ ᱩᱱᱤ ᱦᱮᱡ ᱞᱮᱱᱠᱷᱟᱱ ᱞᱤᱧ ᱥᱮᱱᱚᱜ ᱟᱹᱞᱤᱧ ᱵᱟᱝᱜᱮ ᱠᱚᱢᱯᱞᱮᱱ ᱠᱚᱫᱚ ᱠᱚᱢᱯᱞᱮᱱ ᱠᱚᱫᱚ ᱵᱟᱭ ᱫᱚᱨᱠᱟᱨᱚᱜᱼᱟ ᱦᱮᱸ ᱰᱟᱭᱨᱮᱠᱴ ᱜᱮ ᱦᱟᱸᱜ ᱤᱭᱟᱹ ᱦᱩᱭᱩᱜᱼᱟ

ᱦᱮᱸ ᱦᱳ ᱵᱟᱝᱟ ᱵᱟᱝᱟ ᱠᱚᱨᱟᱣ ᱟᱵᱚ ᱦᱳᱭ ᱚᱱᱠᱟ ᱫᱚ ᱚᱱᱠᱟ ᱵᱟᱲᱟᱜ ᱠᱟᱱ ᱜᱮᱭᱟ ᱜᱳᱴᱟᱜᱮ ᱚᱱᱟ ᱢᱟ ᱴᱷᱤᱠ ᱜᱮ ᱠᱚᱨᱟᱜ ᱠᱟᱱᱟ ᱠᱚᱨᱟᱣ ᱢᱟ ᱚᱠᱟ ᱞᱮᱠᱟ

ᱦᱳᱭ ᱥᱚᱢᱚᱭᱚᱜ ᱟᱹᱞᱤᱧ ᱥᱚᱢᱚᱭᱚᱜᱼᱟ ᱞᱤᱧ ᱱᱤᱦᱟᱹᱛᱤ ᱦᱳᱭ ᱦᱳᱭ ᱦᱮᱸ ᱦᱮᱸ ᱱᱤᱦᱟᱹᱛᱤ ᱠᱚᱞ ᱠᱚᱞ ᱠᱟᱛᱮᱫ ᱞᱤᱧ ᱥᱮᱱᱚᱜᱼᱟ ᱦᱟᱸᱜ ᱦᱳᱭ

ᱦᱮᱸ ᱵᱟᱠᱷᱟᱱ ᱦᱟᱸᱜ ᱵᱮᱠᱟᱨᱚᱜᱼᱟ ᱞᱤᱧ ᱦᱳᱭ ᱵᱟᱝ ᱠᱚᱞ ᱠᱟᱛᱮᱫ ᱜᱮ ᱦᱟᱸᱜ ᱞᱤᱧ ᱥᱮᱱᱚᱜᱼᱟ ᱦᱳᱭ ᱵᱟᱝᱟ ᱯᱟᱹᱨᱠᱟᱹᱣ ᱠᱟᱱᱟ ᱪᱮ ᱵᱚᱱ ᱱᱮᱛᱟᱨ ᱱᱤᱛᱳᱜ ᱟᱵᱚ ᱯᱟᱹᱨᱠᱟᱹᱣ ᱠᱟᱱᱟ ᱪᱮᱵᱚᱱ ᱤᱭᱟᱹ ᱯᱷᱮᱱ ᱠᱚ ᱚᱱᱮ ᱠᱟᱨᱮᱱᱴ ᱵᱷᱚᱨᱥᱟ ᱱᱤᱛᱳᱜ ᱵᱟᱭ ᱛᱟᱦᱮᱸ ᱟᱠᱟᱱ ᱠᱷᱟᱱ ᱟᱹᱰᱤ ᱮᱴᱟᱜ ᱞᱮᱠᱟᱢ ᱵᱩᱡᱷᱟᱹᱣ

ᱵᱟᱭ ᱜᱟᱱᱚᱜᱼᱟ ᱵᱟᱭ ᱜᱟᱱᱚᱜᱼᱟ ᱦᱮᱸ ᱦᱮᱸ

ᱦᱳᱭ ᱱᱤᱛᱚᱜ ᱢᱟᱦᱟᱸᱜ ᱡᱚᱛᱚ ᱜᱮ ᱡᱚᱛᱚ ᱜᱮ ᱱᱤᱛᱚᱜ ᱫᱚ ᱤᱞᱮᱠᱴᱨᱤ ᱵᱷᱚᱨᱥᱟ ᱜᱮ ᱚ ᱟᱹᱵᱤᱱ ᱱᱤᱛᱳᱜ ᱚᱠᱟ ᱨᱮ ᱦᱟᱸᱜ ᱰᱤᱵᱽᱨᱤ ᱵᱚᱱ ᱧᱟᱢᱼᱟ ᱪᱮ ᱪᱮᱫ ᱦᱟᱸᱜ ᱢᱤᱫᱴᱟᱝ ᱚᱠᱚᱭ ᱚᱲᱟᱜ ᱨᱮᱦᱚᱸ ᱰᱤᱵᱽᱨᱤ ᱜᱮ ᱵᱟᱭ ᱛᱟᱦᱮᱱ ᱠᱟᱱᱟ ᱱᱤᱛᱳᱜ ᱦᱮᱸ ᱦᱮᱸ ᱦᱮᱸ ᱴᱷᱤᱠᱼᱟ ᱴᱷᱤᱠᱼᱟ ᱟᱹᱞᱤᱧ ᱠᱚᱞ ᱠᱟᱛᱮᱫ ᱦᱟᱸᱜ ᱞᱤᱧ ᱥᱮᱱᱚᱜᱼᱟ ᱞᱤᱧ ᱴᱷᱤᱠᱼᱟ ᱦᱮᱸ